ᱦᱮᱞᱳ ᱦᱮᱸ ᱦᱮᱞᱳ ᱚᱠᱟ ᱠᱷᱚᱱᱟᱜ ᱮᱢ ᱞᱟᱹᱭᱮᱫᱼᱟ ᱦᱮᱞᱳ ᱟᱪᱪᱷᱟ ᱟᱨ ᱛᱟᱦᱞᱮ ᱩᱯᱨᱩᱢ ᱛᱟᱢ ᱫᱚ ᱦᱩᱸ ᱟᱪᱪᱷᱟ ᱪᱷᱟ ᱪᱷᱟ ᱱᱚᱣᱟ ᱟᱞᱮ ᱯᱩᱨᱩᱞᱤᱭᱟᱹ ᱦᱚᱱᱚᱛ ᱨᱮᱫᱚ ᱛᱮᱹᱞᱠᱩᱯᱤ ᱵᱟᱹᱨᱱᱤᱜᱷᱟᱴ ᱢᱮᱱᱟᱜ ᱟᱠᱟᱫᱟ ᱟᱡᱚᱫᱤᱭᱟᱹ ᱵᱩᱨᱩ ᱢᱮᱱᱟᱜ ᱟᱠᱟᱫᱟ ᱚᱱᱟ ᱥᱟᱶᱛᱮ ᱡᱚᱭᱪᱚᱱᱰᱤ ᱵᱩᱨᱩ ᱢᱮᱱᱟᱜ ᱟᱠᱟᱫᱟ ᱟᱨᱦᱚᱸ ᱚᱱᱟ ᱫᱷᱟᱨᱮ ᱯᱟᱥᱮ ᱨᱮᱫᱚ ᱥᱩᱥᱩᱱᱤᱭᱟᱹ ᱵᱩᱨᱩ ᱦᱚᱸ ᱢᱮᱱᱟᱜ ᱟᱠᱟᱫᱟ ᱛᱟᱦᱮᱱ ᱡᱟᱭᱜᱟ ᱠᱚᱫᱚ ᱥᱩᱨᱼᱥᱩᱯᱩᱨ ᱤᱭᱟᱹ ᱠᱚ ᱢᱮᱱᱟᱜ ᱠᱟᱫᱟ ᱞᱚᱡᱽ ᱠᱚᱦᱚᱸ ᱢᱮᱱᱟᱜ ᱠᱟᱫᱟ ᱦᱳᱴᱮᱞ ᱠᱚᱦᱚᱸ ᱢᱮᱱᱟᱜ ᱠᱟᱜ ᱜᱮᱭᱟ ᱴᱨᱮ ᱱ ᱛᱮᱦᱚᱸ ᱦᱮᱡ ᱜᱟᱱᱚᱜᱼᱟ ᱡᱩᱫᱤ ᱱᱚᱸᱰᱮ ᱟᱢ ᱡᱚᱭᱪᱚᱱᱰᱤᱢ ᱦᱤᱡᱩᱜ ᱠᱷᱟᱱ ᱫᱚ ᱟᱫᱽᱨᱟ ᱨᱮ ᱟᱬᱜᱚᱱ ᱦᱩᱭᱩᱜ ᱛᱟᱢᱟ ᱟᱫᱽᱨᱟ ᱨᱮ ᱯᱷᱮᱰ ᱠᱟᱛᱮ ᱵᱟᱥ ᱦᱚᱢ ᱧᱟᱢ ᱜᱮᱭᱟ ᱚᱱᱟ ᱥᱟᱶᱼᱥᱟᱶᱛᱮ ᱥᱮ ᱦᱩᱰᱤᱧᱟᱜ ᱜᱟᱹᱰᱤ ᱠᱚ ᱡᱮᱢᱚᱱ ᱚᱴᱳ ᱠᱚ ᱧᱟᱢᱚᱜ ᱜᱮᱭᱟ ᱴᱳᱴᱳ ᱠᱚᱦᱚᱸ ᱧᱟᱢᱚᱜ ᱜᱮᱭᱟ ᱟᱨ ᱡᱩᱫᱤ ᱛᱮᱹᱞᱠᱩᱯᱤ ᱵᱟᱹᱨᱱᱤᱜᱷᱟᱴᱮᱢ ᱦᱤᱡᱩᱜ ᱠᱷᱟᱱ ᱫᱚ ᱟᱫᱽᱨᱟ ᱨᱮ ᱯᱷᱮᱰ ᱠᱟᱛᱮᱫ ᱟᱨᱚ ᱴᱨᱮᱹᱱ ᱥᱟᱵ ᱦᱩᱭᱩᱜᱼᱟ ᱴᱨᱮᱹᱱ ᱥᱟᱵ ᱠᱟᱛᱮᱫ ᱢᱚᱫᱷᱩᱠᱩᱱᱰᱟ ᱨᱮ ᱟᱬᱜᱚᱱ ᱦᱩᱭᱩᱜᱼᱟ ᱢᱚᱫᱷᱩᱠᱩᱱᱰᱟ ᱡᱟᱯᱟᱜ ᱨᱮᱜᱮ ᱛᱮᱹᱞᱠᱩᱯᱤ ᱵᱟᱹᱨᱱᱤᱜᱷᱟᱴ ᱫᱚ ᱢᱮᱱᱟᱜ ᱠᱟᱫᱟ ᱟᱨ ᱟᱡᱚᱫᱤᱭᱟᱹ ᱵᱩᱨᱩ ᱦᱚᱸ ᱚᱱᱠᱟᱜᱮ ᱴᱨᱮᱹᱱ ᱛᱮᱦᱚᱸ ᱪᱟᱞᱟᱜ ᱜᱟᱱᱚᱜ ᱜᱮᱭᱟ ᱯᱩᱨᱩᱞᱤᱭᱟᱹ ᱨᱮ ᱪᱟᱞᱟᱣ ᱠᱟᱛᱮᱫ ᱵᱟᱥ ᱥᱟᱵ ᱦᱩᱭᱩᱜᱼᱟ ᱵᱟᱥ ᱥᱟᱵ ᱠᱟᱛᱮᱫ ᱪᱟᱞᱟᱣ ᱜᱟᱱᱚᱜᱼᱟ ᱟᱨ ᱱᱟᱛᱮ ᱥᱩᱥᱩᱱᱤᱭᱟᱹ ᱵᱩᱨᱩ ᱦᱚᱸ ᱟᱨ ᱵᱟᱸᱠᱩᱲᱟ ᱨᱮ ᱟᱬᱜᱚ ᱦᱩᱭᱩᱜᱼᱟ ᱵᱟᱥᱴᱮᱱᱰ ᱨᱮ ᱵᱟᱥᱪᱮᱱᱰ ᱨᱮ ᱟᱬᱜᱚ ᱠᱟᱛᱮᱫ ᱵᱟᱥ ᱥᱟᱵ ᱦᱩᱭᱩᱜᱼᱟ ᱟᱱᱛᱮ ᱫᱚ ᱴᱨᱮᱹᱱ ᱨᱮᱱᱟᱜ ᱡᱳᱜᱟᱡᱳᱜᱽ ᱫᱚ ᱵᱟᱹᱱᱩᱜ ᱠᱟᱫᱟ ᱦᱩ ᱟᱪᱪᱷᱟ ᱪᱷᱟ ᱦᱳᱭ ᱛᱚ ᱛᱟᱦᱞᱮ ᱦᱳᱭ